ᱡᱚᱦᱟᱨ ᱜᱮ ᱤᱧ ᱥᱳᱢᱪᱟᱸᱫᱽ ᱦᱟᱸᱥᱫᱟᱧ ᱞᱟᱹᱭᱫᱟ ᱟᱹᱛᱩ ᱢᱟᱹᱡᱷᱤᱰᱤ ᱠᱷᱚᱱ ᱤᱧ ᱢᱤᱫᱴᱮᱱ ᱟᱸᱜᱽᱨᱚᱵ ᱤᱧ ᱟᱭᱴᱮᱢᱤᱧ ᱟᱝᱜᱽᱨᱚᱵ ᱟᱭᱴᱮᱢᱤᱧ ᱚᱰᱟᱨ ᱞᱮᱫᱟ ᱵᱟᱨ ᱫᱤᱱ ᱯᱚᱨᱮ ᱥᱮᱴᱮᱨᱚᱜ ᱠᱟᱛᱷᱟ ᱛᱟᱦᱮᱸᱞᱮᱱᱟ ᱵᱟᱨ ᱫᱤᱱ ᱦᱚᱸ ᱯᱟᱨᱚᱢᱮᱱᱟ ᱮᱱᱛᱮ ᱨᱚᱦᱚᱸ ᱵᱟᱝ ᱥᱮᱴᱮᱨᱟᱫᱤᱧᱟ ᱪᱮᱫᱟᱜ ᱵᱟᱝ ᱥᱮᱴᱮᱨᱟᱫᱤᱧᱟ ᱚᱱᱟ ᱵᱟᱝ ᱛᱤᱥ ᱠᱚᱛᱮ ᱥᱮ ᱥᱮᱴᱮᱨᱟᱹᱧᱟ ᱱᱚᱣᱟ ᱠᱟᱹᱴᱤᱡ ᱵᱟᱲᱟᱭ ᱥᱟᱱᱟᱧ ᱠᱟᱱ ᱛᱟᱦᱮᱸᱫ ᱥᱮ ᱵᱟᱝ ᱥᱮᱴᱮᱨᱟᱹᱧᱟ ᱡᱩᱫᱤ ᱵᱟᱝ ᱥᱮᱴᱮᱨᱟᱹᱧᱟᱹ ᱮᱱᱠᱷᱟᱱ ᱫᱚ ᱯᱚᱭᱥᱟ ᱯᱮ ᱨᱤᱴᱟᱨᱱ ᱠᱟᱹᱛᱤᱧᱟ